ᱦᱮᱞᱳ ᱰᱨᱟᱭᱵᱷᱟᱨ ᱵᱟᱹᱵᱩ ᱟᱢ ᱚᱠᱟᱨᱮ ᱮᱱᱟᱝ ᱨᱮ ᱴᱮᱠᱥᱤᱧ ᱵᱩᱠ ᱠᱟᱫᱟ ᱵᱟᱢ ᱦᱤᱡᱩᱜ ᱠᱟᱱᱟ ᱯᱷᱳᱱ ᱦᱚᱸ ᱵᱟᱢ ᱥᱟᱵ ᱫᱟ ᱚᱠᱟᱨᱮ ᱢᱮᱱᱟᱢᱟ ᱚᱠᱟᱨᱮ ᱞᱳᱠᱮᱥᱚᱱ ᱵᱷᱮᱡᱟᱣᱤᱧ ᱢᱮ ᱤᱧ ᱱᱚᱸᱰᱮ ᱢᱟᱱᱠᱚᱨ ᱠᱚᱞᱮᱡᱽ ᱢᱳᱲ ᱨᱮ ᱢᱤᱱᱟᱹᱧᱟ ᱟᱢ ᱚᱠᱟᱨᱮ ᱢᱮᱱᱟᱢᱟ ᱞᱟᱹᱭ ᱢᱮ ᱟᱪᱪᱷᱟ ᱴᱷᱤᱠ ᱜᱮᱭᱟ ᱛᱟᱲᱟᱛᱟᱹᱲᱤ ᱦᱤᱡᱩᱜ ᱢᱮ ᱤᱧ ᱚᱯᱮᱠᱠᱷᱟᱨᱮ ᱢᱤᱱᱟᱹᱧᱟ ᱟᱨ ᱟᱨᱦᱚᱸ ᱢᱮᱱᱟᱜ ᱠᱚᱜᱮᱭᱟ ᱱᱚᱸᱰᱮ ᱡᱩᱫᱤ ᱵᱟᱢ ᱥᱮᱱᱚᱜ ᱠᱷᱟᱱ ᱛᱟᱦᱞᱮ ᱞᱟᱹᱭᱟᱹᱧ ᱢᱮ ᱮᱴᱟᱜ ᱴᱮᱠᱥᱤᱧ ᱵᱩᱠᱟ ᱴᱷᱤᱠ ᱜᱮᱭᱟ ᱡᱩᱫᱤᱢ ᱤᱫᱤᱧᱟ ᱛᱟᱦᱞᱮ ᱦᱤᱡᱩᱜ ᱢᱮ ᱛᱟᱲᱟᱛᱟᱹᱲᱤ ᱮᱱᱟᱱ ᱠᱷᱚᱱᱟᱜ ᱛᱤᱨᱤᱧ ᱵᱩᱠ ᱠᱟᱫᱟ ᱴᱮᱠᱥᱤ ᱟᱢ ᱢᱟ ᱩᱱᱟᱹᱜ ᱜᱷᱟᱹᱲᱤᱡ ᱮᱢ ᱞᱟᱜᱟᱣᱫᱟ ᱪᱮᱫ ᱤᱧ ᱞᱟᱹᱭᱟ ᱴᱷᱤᱠ ᱜᱮᱭᱟ ᱛᱚᱵᱮ ᱞᱚᱜᱚᱱ ᱦᱤᱡᱩᱜ ᱢᱮ ᱵᱟᱠᱷᱟᱱ ᱞᱚᱜᱚᱱ ᱡᱩᱫᱤ ᱵᱟᱢ ᱦᱤᱡᱩᱜᱼᱟ ᱛᱟᱦᱞᱮ ᱤᱧ ᱮᱴᱟᱜ ᱴᱮᱠᱥᱤ ᱵᱟᱠᱷᱟᱱ ᱮᱴᱟᱜ ᱴᱳᱴᱳ ᱵᱩᱠ ᱠᱟᱛᱤᱧ ᱥᱮᱱᱚᱜᱼᱟ ᱤᱧᱟᱹᱜ ᱥᱮᱱᱚᱜ ᱟᱹᱰᱤ ᱡᱟᱹᱨᱩᱲ ᱜᱮᱛᱤᱧᱟ ᱤᱧᱟᱹᱜ ᱠᱟᱹᱢᱤ ᱢᱮᱱᱟᱜᱼᱟ ᱟᱹᱰᱤ ᱫᱚᱨᱠᱟᱨ ᱜᱮᱭᱟ ᱚᱱᱟ ᱠᱟᱹᱢᱤ ᱟᱢ ᱵᱟᱢ ᱵᱩᱡᱷᱟᱹᱣᱮᱫᱟ ᱴᱷᱤᱠ ᱜᱮᱭᱟ ᱛᱚᱵᱮ ᱞᱚᱜᱚᱱ ᱦᱤᱡᱩᱜ ᱢᱮ ᱵᱟᱠᱷᱟᱱ ᱤᱧ ᱫᱚᱧ ᱥᱮᱱᱚᱜ ᱠᱟᱱᱟ ᱱᱚᱣᱟ ᱯᱟᱹᱪᱤᱨ ᱵᱷᱤᱛᱤᱨ ᱨᱮ ᱡᱩᱫᱤ ᱵᱟᱢ ᱦᱤᱡᱩᱜᱼᱟ ᱛᱟᱦᱞᱮ ᱤᱧ ᱫᱚᱧ ᱥᱮᱱᱚᱜ ᱠᱟᱱᱟ ᱟᱢ ᱛᱟᱦᱮᱱ ᱢᱮ ᱟᱨ ᱵᱷᱟᱲᱟ ᱦᱚᱸ ᱛᱤᱱᱟᱹᱜ ᱞᱟᱜᱟᱣ ᱞᱮᱱᱟ ᱚᱱᱟᱦᱚᱸ ᱮᱢ ᱨᱩᱣᱟᱹᱲ ᱢᱮ ᱱᱟᱦᱟᱜ ᱴᱷᱤᱠ ᱜᱮᱭᱟ ᱴᱷᱤᱠ ᱜᱮᱭᱟ ᱛᱚᱵᱮ ᱞᱚᱜᱚᱱ ᱦᱮᱡ ᱨᱮᱭᱟᱜ ᱪᱮᱥᱴᱟᱭ ᱢᱮ ᱵᱟᱝᱠᱷᱟᱱ ᱤᱧ ᱫᱚᱧ ᱥᱮᱱᱚᱜ ᱠᱟᱱᱟ